ᱤᱧᱟᱹᱜ ᱟᱹᱛᱩ ᱨᱮᱱᱟᱜ ᱡᱟᱸᱦᱟ ᱤᱛᱩᱱ ᱟᱥᱲᱟ ᱦᱮᱱᱟᱜᱼᱟ ᱚᱱᱟᱨᱮ ᱴᱚᱭᱞᱮᱴ ᱫᱚ ᱩᱱᱟᱹᱜ ᱵᱷᱟᱜᱤ ᱵᱟᱝ ᱧᱩ ᱫᱟᱜ ᱫᱚ ᱵᱷᱟᱜᱮ ᱜᱮ ᱢᱮᱱᱟᱜᱼᱟ ᱛᱟᱨᱯᱚᱨᱮ ᱯᱩᱛᱷᱤ ᱯᱩᱛᱷᱤ ᱦᱚᱸ ᱢᱳᱴᱟᱢᱩᱴᱤ ᱴᱷᱤᱠ ᱜᱮᱭᱟ ᱰᱮᱠᱥᱴ ᱟᱨ ᱵᱮᱧᱪ ᱚᱱᱟ ᱠᱚᱫᱚ ᱵᱟᱹᱱᱩᱜᱼᱟ ᱟᱨ ᱡᱟᱸᱦᱟ ᱦᱩᱭᱩᱜ ᱠᱟᱱᱟ ᱡᱟᱸᱦᱟ ᱡᱟᱸᱦᱟᱭ ᱯᱟᱲᱦᱟᱣ ᱠᱚᱣᱟ ᱩᱱᱤ ᱴᱤᱪᱟᱨ ᱟᱯᱟᱛᱚᱛᱚ ᱢᱤᱴᱮᱱ ᱜᱮ ᱴᱤᱪᱟᱨ ᱢᱮᱱᱟᱭ ᱠᱟᱫᱮᱭᱟ ᱟᱨᱦᱚᱸ ᱴᱤᱪᱟᱨ ᱥᱚᱝᱠᱠᱷᱟ ᱵᱟᱲᱦᱟᱣ ᱞᱟᱜᱟᱜᱼᱟ ᱪᱮᱫᱟᱜ ᱤᱥᱴᱩᱰᱮᱱᱴ ᱟᱭᱢᱟ ᱜᱮᱭᱟ ᱠᱚ ᱢᱤᱫᱴᱟᱝ ᱴᱤᱪᱟᱨ ᱨᱤᱴᱟᱭᱟᱨ ᱟᱠᱟᱱᱟᱭ ᱛᱳ ᱚᱢᱱᱟ ᱡᱟᱭᱜᱟᱨᱮ ᱢᱤᱫᱦᱚᱲ ᱮᱢ ᱞᱟᱹᱜᱤᱫ ᱫᱚᱨᱠᱟᱨ ᱜᱮᱭᱟ ᱟᱹᱰᱤ ᱟᱸᱴ ᱚᱱᱟ ᱠᱚᱜᱮᱧ ᱢᱮᱱᱟ ᱡᱮ ᱩᱛᱱᱟᱹᱣ ᱞᱟᱹᱜᱤᱫ ᱛᱮᱫᱚ ᱱᱚᱣᱟ ᱠᱚᱜᱮ ᱵᱚᱱ ᱠᱟᱹᱢᱤ ᱫᱟᱲᱮᱭᱟᱜᱼᱟ ᱩᱱᱟᱹᱜ ᱫᱚ ᱵᱟᱹᱱᱩᱜᱼᱟ ᱡᱟᱸᱦᱟ ᱠᱚ ᱢᱚᱸᱡ ᱨᱮᱱᱟᱜ ᱠᱚᱨᱟᱣ ᱦᱩᱭᱩᱜᱼᱟ ᱡᱮᱢᱚᱱ ᱵᱷᱟᱹᱞᱤ ᱴᱚᱭᱞᱮᱴ ᱨᱮᱭᱟᱜ ᱵᱮᱵᱚᱥᱛᱷᱟᱭ ᱦᱩᱭᱩᱜᱼᱟ ᱵᱮᱧᱪ ᱠᱚᱨᱮᱜ ᱡᱟᱛᱮ ᱜᱤᱫᱽᱨᱟᱹ ᱠᱚᱠᱚ ᱫᱩᱬᱩᱵ ᱫᱟᱲᱮᱜ ᱨᱮᱭᱟᱜ ᱨᱮᱭᱟᱲ ᱫᱤᱱ ᱵᱮᱧᱪ ᱠᱚ ᱰᱮᱥᱠ ᱨᱮᱭᱟᱜ ᱵᱮᱵᱚᱥᱛᱷᱟ ᱠᱚᱡ ᱥᱟᱶᱛᱮ ᱡᱟᱸᱦᱟ ᱠᱷᱮᱞᱟᱨ ᱢᱟᱴᱷ ᱠᱚ ᱵᱟᱠᱤ ᱡᱟᱸᱦᱟ ᱴᱤᱪᱟᱨ ᱨᱮᱱᱟᱜ ᱫᱚᱨᱠᱟᱨᱟ ᱚᱱᱟ ᱠᱚ ᱮᱢ ᱠᱟᱛᱮᱜ ᱟᱨᱠᱤ ᱤᱥᱠᱩᱞ ᱨᱮᱱᱟᱜ ᱩᱛᱱᱟᱹᱣ ᱠᱟᱹᱢᱤ ᱠᱚᱨᱟᱣ ᱫᱟᱲᱮᱭᱟᱜᱼᱟ